ᱡᱟᱣ ᱫᱚ ᱢᱟᱱᱮ ᱟᱞᱮ ᱜᱤᱫᱽᱨᱟᱹᱞᱮ ᱛᱟᱦᱮᱸ ᱠᱟᱱ ᱡᱚᱠᱷᱚᱱ ᱥᱠᱩᱞ ᱞᱮ ᱪᱟᱞᱟᱜᱼᱟ ᱥᱠᱩᱞ ᱨᱮ ᱢᱟᱱᱮ ᱡᱚᱠᱷᱚᱱ ᱴᱤᱯᱤᱱᱚᱜ ᱟᱞᱮ ᱴᱤᱯᱤᱱ ᱠᱮ ᱵᱟᱫᱽ ᱫᱚ ᱢᱟᱱᱮ ᱮᱱᱮᱡ ᱟᱞᱮ ᱱᱟᱱᱟ ᱦᱩᱱᱟᱹᱨ ᱢᱟᱱᱮ ᱚᱠᱚᱭ ᱫᱚ ᱯᱷᱩᱴᱵᱚᱞᱮ ᱮᱱᱮᱡ ᱠᱟᱱᱟ ᱚᱠᱚᱭ ᱫᱚ ᱠᱨᱟᱢᱵᱳᱰᱮ ᱮᱱᱮᱡ ᱠᱟᱱᱟ ᱚᱠᱚᱭ ᱫᱚ ᱠᱨᱤᱠᱮᱴᱮ ᱮᱱᱮᱡ ᱠᱟᱱᱟ ᱟᱫᱚ ᱚᱱᱟ ᱴᱟᱭᱤᱢ ᱦᱩᱭ ᱞᱮᱱᱠᱷᱟᱱ ᱟᱨᱚᱞᱮ ᱫᱩᱲᱩᱵᱼᱟ ᱯᱟᱲᱦᱟᱜ ᱟᱨ ᱯᱟᱲᱦᱟᱣ ᱠᱟᱛᱮ ᱪᱷᱩᱴᱤ ᱞᱮᱠᱷᱟᱱ ᱦᱩᱭ ᱞᱮᱱᱠᱷᱟᱱ ᱟᱨᱚ ᱢᱤᱫᱽᱫᱷᱟᱹᱣ ᱚᱲᱟᱜ ᱞᱮ ᱦᱤᱡᱩᱜᱼᱟ ᱚᱲᱟᱜ ᱨᱮ ᱟᱛᱳ ᱚᱲᱟᱜ ᱨᱮᱦᱚᱸ ᱢᱟᱱᱮ ᱢᱟᱭᱫᱟᱱ ᱛᱟᱞᱮ ᱢᱮᱱᱟᱜᱼᱟ ᱩᱱᱡᱚᱠᱷᱟᱱ ᱟᱨᱚ ᱢᱟᱭᱫᱟᱱᱛᱮ ᱢᱟᱱᱮ ᱮᱱᱮᱡ ᱞᱮ ᱪᱟᱞᱟᱜᱼᱟ ᱯᱷᱩᱴᱵᱚᱞ ᱮᱱᱮᱡ ᱡᱟᱦᱟᱭ ᱜᱮ ᱡᱟᱦᱟ ᱞᱮᱠᱟ ᱮᱱᱮᱡ ᱥᱟᱱᱟᱭᱮ ᱠᱟᱱᱟ ᱠᱷᱮᱹᱞᱳᱰ ᱥᱟᱱᱟᱭᱮ ᱠᱟᱱᱟ ᱚᱱᱠᱟᱜᱮ ᱢᱟᱱᱮ ᱮᱱᱮᱡ ᱟᱞᱮ ᱵᱚᱞ ᱞᱮ ᱮᱱᱮᱡ ᱞᱮᱠᱷᱟᱱ ᱥᱮ ᱠᱷᱟᱞ ᱵᱚᱞ ᱮᱱᱮᱡ ᱞᱮᱠᱷᱟᱱ ᱥᱮ ᱦᱚᱲᱢᱚ ᱠᱚ ᱴᱷᱤᱠ ᱛᱟᱦᱮᱱᱟ ᱱᱟᱯᱟᱭ ᱛᱟᱦᱮᱱᱟ ᱨᱩᱣᱟᱹ ᱟᱡᱟᱨ ᱠᱚ ᱵᱟᱭ ᱧᱟᱧᱟᱢᱟ ᱟᱨ ᱚᱱᱟ ᱛᱟᱭᱢ ᱫᱚ ᱟᱹᱭᱩᱵ ᱞᱮᱱᱠᱷᱟᱱ ᱚᱲᱟᱜ ᱞᱮ ᱦᱤᱡᱩᱜᱼᱟ